ᱤᱧᱟᱹᱜ ᱱᱚᱣᱟ ᱡᱳᱥ ᱫᱚ ᱟᱹᱰᱤ ᱡᱳᱨ ᱜᱮ ᱛᱟᱦᱮᱸ ᱠᱟᱱᱟ ᱡᱮ ᱤᱧ ᱱᱚᱣᱟᱧ ᱫᱟᱲᱮᱭᱟᱜᱼᱟ ᱥᱟ ᱱᱚᱣᱟ ᱫᱚ ᱤᱧ ᱠᱚᱨᱟᱣ ᱠᱟᱛᱮᱜ ᱤᱧ ᱩᱫᱩᱜ ᱜᱮᱭᱟ ᱱᱚᱝᱠᱟᱱ ᱨᱟᱹᱥᱠᱟᱹ ᱱᱚᱣᱟ ᱪᱮᱛᱟᱱᱨᱮ ᱛᱟᱦᱮᱸ ᱠᱟᱱ ᱛᱤᱧᱟ ᱥᱮ ᱱᱚᱣᱟᱨᱮ ᱜᱚᱲᱚ ᱞᱮᱠᱟᱛᱮ ᱤᱧ ᱨᱮᱱ ᱜᱟᱛᱮ ᱤᱧᱟᱹᱜ ᱡᱚᱥ ᱞᱟᱹᱜᱤᱫ ᱥᱮ ᱡᱩᱛ ᱥᱮᱴᱮᱨᱚᱜ ᱞᱟᱹᱜᱤᱫ ᱛᱮ ᱜᱚᱲᱚᱭ ᱮᱢ ᱠᱟᱣᱫᱤᱧᱟᱭ